ᱤᱧᱟᱹᱜ ᱴᱚᱴᱷᱟᱠᱤᱭᱟᱹ ᱨᱮᱱᱟᱜ ᱡᱟᱦᱟᱱ ᱴᱷᱟᱹᱣᱠᱟᱹ ᱥᱟᱺᱦᱤᱡ ᱜᱟᱞᱟᱝ ᱥᱮᱞᱟᱭ ᱫᱚ ᱯᱟᱹᱧᱪᱤ ᱥᱟᱹᱲᱤ ᱨᱮ ᱯᱟᱹᱧᱪᱤ ᱫᱷᱩᱛᱤ ᱨᱮ ᱨᱩᱢᱟᱞ ᱨᱮ ᱮᱢᱱᱤ ᱰᱨᱮᱹᱥ ᱠᱚᱨᱮ ᱯᱳᱭᱞᱳ ᱨᱮᱫᱚ ᱚᱱᱟ ᱥᱟᱹᱲᱤ ᱠᱚᱨᱮ ᱫᱚ ᱵᱞᱮᱹᱴᱛᱮ ᱪᱷᱚᱵᱤ ᱟᱸᱠᱟᱣ ᱦᱩᱭᱩᱜᱼᱟ ᱡᱮᱞᱮᱠᱟ ᱪᱮᱬᱮ ᱠᱚ ᱴᱟᱢᱟᱠ ᱛᱩᱢᱫᱟᱜ ᱠᱚ ᱮᱢᱱᱤ ᱪᱷᱚᱵᱤ ᱠᱚ ᱚᱱᱟ ᱠᱚ ᱟᱨ ᱱᱮᱛᱟᱨ ᱫᱚ ᱢᱮᱥᱤᱱᱛᱮ ᱱᱟᱱᱟ ᱨᱚᱠᱚᱢᱟᱜ ᱨᱮᱰᱤᱢᱮᱴ ᱨᱮᱭᱟᱜ ᱢᱮᱥᱤᱱᱛᱮ ᱥᱮᱞᱟᱭ ᱜᱟᱱᱚᱜ ᱠᱟᱱᱟ ᱪᱷᱚᱵᱤ ᱠᱚ ᱵᱟᱥᱴ ᱟᱡᱛᱮᱜᱮ ᱪᱷᱟᱯᱟᱣ ᱠᱟᱛᱮ ᱟᱡ ᱛᱮᱜᱮ ᱥᱮᱞᱟᱭᱚᱜᱼᱟ ᱟᱨ ᱥᱮᱨᱣᱟ ᱥᱮᱨᱣᱟ ᱨᱮᱱᱟᱜ ᱛᱮᱫᱚ ᱯᱟᱹᱧᱪᱤ ᱫᱷᱩᱛᱤ ᱥᱟᱹᱲᱤ ᱜᱮᱸᱫᱟᱜ ᱮᱢᱱᱤ ᱜᱮᱸᱫᱟᱜ ᱱᱤᱭᱟᱹᱠᱚᱜᱮ ᱡᱟ ᱵᱮᱱᱟᱣ ᱨᱮᱭᱟᱜ ᱠᱩᱨᱩᱢᱩᱴᱩᱜ ᱠᱟᱱᱟ